ᱤᱧ ᱫᱚ ᱰᱷᱮᱨ ᱠᱟᱭᱛᱮ ᱡᱟᱦᱟᱸ ᱫᱟᱨᱮ ᱱᱟᱲᱤ ᱥᱮ ᱡᱚ ᱵᱟᱦᱟ ᱟᱱᱟᱡ ᱯᱟᱛᱤ ᱠᱚ ᱢᱮᱱᱟᱜ ᱟᱠᱟᱫᱼᱟ ᱚᱱᱟ ᱢᱩᱫᱨᱮᱫᱚ ᱰᱷᱮᱨᱠᱟᱭᱛᱮ ᱡᱚ ᱵᱟᱦᱟ ᱟᱨ ᱟᱱᱟᱡᱯᱟᱛᱤ ᱰᱷᱮᱨᱠᱟᱭᱛᱮ ᱟᱲᱟᱜ ᱥᱟᱠᱟᱢ ᱥᱮ ᱡᱟᱦᱟᱸ ᱢᱮᱱᱟᱜ ᱚᱱᱠᱟ ᱠᱚ ᱰᱷᱮᱨ ᱤᱧ ᱠᱩᱥᱤᱭᱟᱜᱼᱟ ᱟᱨᱚ ᱰᱷᱮᱨ ᱠᱟᱭᱛᱤᱧ ᱠᱩᱥᱤᱭᱟᱜᱼᱟ ᱱᱚᱶᱟ ᱫᱚ ᱡᱟᱦᱟᱸᱢ ᱨᱚᱦᱚᱭ ᱵᱟᱲᱟᱭ ᱠᱷᱟᱱ ᱚᱱᱟ ᱵᱟᱜᱟᱱ ᱨᱮᱫᱚ ᱨᱟᱥᱟᱭᱚᱱᱤᱠ ᱥᱟᱨ ᱫᱚ ᱵᱟᱝ ᱡᱟᱦᱟᱸ ᱜᱩᱨᱤᱡ ᱥᱟᱨ ᱥᱮ ᱡᱟᱦᱟᱸ ᱵᱚᱞᱮ ᱟᱵᱚ ᱥᱟᱠᱟᱢ ᱥᱮᱭᱟ ᱠᱟᱛᱮᱫ ᱡᱟᱦᱟᱸ ᱥᱟᱨ ᱚᱱᱟ ᱠᱚ ᱫᱤᱭᱮ ᱜᱮ ᱨᱚᱦᱚᱭ ᱠᱟᱛᱮᱫ ᱡᱟᱦᱟᱸ ᱟᱨᱡᱟᱣ ᱠᱞᱮᱠᱷᱟᱱ ᱯᱟᱥᱮᱡ ᱫᱚ ᱚᱱᱟ ᱨᱮᱱᱟᱜ ᱡᱟᱦᱟᱸ ᱜᱩᱱᱟ ᱜᱩᱱ ᱚᱱᱟ ᱫᱚ ᱱᱟᱯᱟᱭ ᱛᱮ ᱛᱟᱦᱮᱸᱱᱟ ᱟᱨ ᱟᱵᱚ ᱦᱚᱲᱢᱚ ᱨᱮᱦᱚᱸ ᱚᱱᱟ ᱨᱮᱱᱟᱜ ᱫᱟᱭᱮ ᱫᱚ ᱰᱷᱮᱨᱜᱮ ᱧᱟᱢᱟ ᱵᱚᱞᱮ ᱤᱧ ᱫᱩᱧ ᱢᱚᱱᱮᱭᱟ ᱟᱨ ᱵᱟᱝᱠᱷᱟᱱ ᱚᱱᱟ ᱥᱟᱨ ᱨᱟᱱ ᱥᱮ ᱢᱩᱨᱜᱟᱹᱱ ᱛᱮ ᱨᱚᱦᱚᱭ ᱞᱮᱠᱷᱟᱱ ᱚᱱᱟ ᱨᱮᱭᱟᱜ ᱜᱩᱱᱟᱜᱩᱱ ᱫᱚ ᱠᱤᱱᱛᱩ ᱢᱚᱸᱡᱽ ᱫᱚ ᱵᱟᱝ ᱛᱟᱦᱮᱱᱟ